ᱦᱮᱞᱳ ᱵᱟᱭ ᱦᱮᱡ ᱠᱟᱱᱟ ᱦᱮᱸ ᱦᱮᱱᱟᱜ ᱟᱠᱟᱜ ᱜᱮᱭᱟ ᱟᱵᱚᱣᱟᱜ ᱴᱨᱮᱰᱤᱥᱳᱱᱟᱞ ᱞᱮᱠᱟᱛᱮ ᱴᱟᱢᱟᱠ ᱛᱩᱢᱫᱟᱜ ᱡᱷᱟᱹᱭ ᱠᱚᱨᱛᱟᱞ ᱨᱮᱜᱽᱲᱟ ᱛᱟᱨᱯᱚᱨᱮ ᱵᱷᱩᱣᱟᱹᱝ ᱥᱟᱸᱠᱣᱟ ᱦᱮᱸ ᱚᱱᱠᱟ ᱮᱢᱟᱱᱟᱜ ᱦᱮᱱᱟᱜ ᱟᱠᱟᱜ ᱜᱮᱭᱟ ᱦᱮᱸ ᱵᱷᱩᱣᱟᱹᱝ ᱫᱚ ᱦᱩᱭᱩᱜ ᱠᱟᱱᱟ ᱫᱟᱸᱥᱟᱭ ᱵᱚᱸᱜᱟᱨᱮ ᱫᱟᱸᱥᱟᱭ ᱵᱚᱸᱜᱟᱨᱮ ᱠᱚ ᱫᱟᱸᱥᱟᱭ ᱮᱱᱮᱡ ᱡᱚᱠᱷᱚᱱ ᱫᱤᱥᱚᱢ ᱥᱟᱸᱜᱷᱟᱨ ᱡᱚᱠᱷᱚᱱ ᱠᱚ ᱩᱰᱩᱠᱚᱜᱼᱟ ᱪᱮᱞᱟ ᱟᱨ ᱜᱩᱨᱩ ᱩᱱᱡᱚᱠᱷᱚᱱ ᱚᱱᱟ ᱫᱚᱠᱚ ᱚᱱᱟ ᱨᱩ ᱥᱟᱶᱛᱮ ᱛᱷᱟᱹᱨᱤ ᱦᱚᱸᱠᱚ ᱨᱩᱭᱟ ᱟᱨ ᱵᱷᱟᱩᱣᱟᱹᱝ ᱥᱟᱶᱛᱮ ᱛᱟᱞ ᱢᱤᱞᱟᱹᱣ ᱠᱟᱛᱮᱜ ᱮᱱᱮᱡ ᱟᱠᱚ ᱚᱱᱟ ᱫᱚ ᱫᱟᱸᱥᱟᱭ ᱠᱚ ᱢᱮᱛᱟᱜ ᱠᱟᱱᱟ ᱫᱟᱸᱥᱟᱭᱨᱮ ᱵᱷᱩᱣᱟᱹᱝ ᱫᱚᱠᱚ ᱨᱩᱭᱟ ᱦᱮᱸ ᱟᱨ ᱦᱮᱸ ᱱᱚᱣᱟ ᱡᱟᱸᱦᱟ ᱤᱭᱟᱹ ᱢᱮᱱᱟᱜ ᱠᱟᱫ ᱛᱟᱵᱳᱱᱟ ᱴᱟᱢᱟᱠ ᱛᱩᱢᱫᱟᱜ ᱚᱱᱟ ᱫᱚ ᱫᱚᱝᱨᱮ ᱞᱟᱜᱽᱲᱮ ᱵᱟᱦᱟ ᱥᱚᱦᱨᱟᱭ ᱟᱨᱦᱚᱸ ᱟᱵᱚᱣᱟᱜ ᱦᱮᱱᱟᱜ ᱟᱵᱚ ᱡᱮᱢᱚᱱ ᱵᱟᱦᱟᱨᱮ ᱟᱨᱚ ᱥᱟᱠᱣᱟ ᱦᱚᱸᱠᱚ ᱚᱨᱚᱝ ᱜᱮᱭᱟ ᱦᱮᱸᱥᱮ ᱟᱨ ᱥᱟᱠᱣᱟ ᱫᱚ ᱵᱟᱦᱟ ᱨᱮᱠᱚ ᱚᱨᱚᱝ ᱜᱮᱭᱟ ᱵᱟᱦᱟᱨᱮ ᱥᱟᱯᱟᱯ ᱦᱚᱸ ᱠᱟᱱᱟ ᱟᱵᱚ ᱵᱚᱸᱜᱟ ᱠᱚᱣᱟᱜ ᱥᱟᱠᱣᱟ ᱟᱨ ᱚᱨᱚᱝ ᱦᱚᱸᱠᱚ ᱚᱨᱚᱝ ᱜᱮᱭᱟ ᱚᱱᱟᱫᱚ ᱪᱤᱨᱜᱟᱹᱞᱚᱜ ᱞᱟᱹᱜᱤᱫᱛᱮ ᱞᱮᱠᱟ ᱟᱹᱭᱠᱟᱹᱜᱼᱟ ᱢᱚᱱᱮᱨᱮ ᱟᱞᱟᱫᱟ ᱢᱤᱫᱴᱤᱱ ᱯᱷᱤᱞᱤᱝᱥ ᱦᱤᱡᱩᱜᱼᱟ ᱦᱮᱸᱥᱮ ᱛᱟᱨᱯᱚᱨᱮ ᱦᱩᱭᱩᱜ ᱠᱟᱱᱟ ᱟᱵᱚᱣᱟ ᱨᱩ ᱦᱮᱱᱟᱜ ᱠᱟᱫᱟ ᱟᱵᱚᱣᱟᱜ ᱥᱟᱲᱯᱟ ᱥᱟᱲᱯᱟ ᱦᱮᱱᱟᱜ ᱠᱟᱫᱟ ᱡᱟᱸᱦᱟᱨᱮᱫᱚ ᱮᱠᱮᱱ ᱠᱩᱲᱤ ᱜᱤᱫᱽᱨᱟᱹ ᱜᱮᱠᱚ ᱨᱩᱭᱟ ᱠᱩᱲᱤ ᱜᱤᱫᱽᱨᱟᱹ ᱜᱮᱠᱚ ᱨᱩᱭᱟ ᱠᱩᱲᱤ ᱜᱤᱫᱽᱨᱟᱹ ᱜᱮᱠᱚ ᱮᱱᱮᱡᱟ ᱚᱱᱟ ᱫᱚ ᱥᱚᱨᱦᱟᱭᱨᱮ ᱦᱮᱸ ᱥᱟᱲᱯᱟ ᱮᱱᱮᱡ ᱥᱮᱨᱮᱧ ᱞᱟᱹᱜᱤᱫᱛᱮ ᱢᱩᱬᱩᱫ ᱞᱮᱠᱟ ᱛᱮᱫᱚ ᱠᱟᱸᱥᱟ ᱛᱷᱟ ᱨᱤ ᱟᱨ ᱠᱟᱸᱥᱟ ᱵᱟᱹᱴᱤ ᱦᱚᱯᱚᱱ ᱟᱨ ᱥᱟᱶᱛᱮ ᱠᱟᱴᱷ ᱨᱮᱱᱟᱜ ᱜᱮᱠᱚ ᱵᱮᱱᱟᱣ ᱠᱟᱜᱼᱟ ᱥᱟᱲᱯᱟ ᱚᱱᱟ ᱚᱱᱟ ᱫᱚ ᱥᱚᱨᱦᱟᱭ ᱡᱚᱠᱷᱚᱱ ᱵᱮᱥᱤ ᱦᱩᱭᱩᱜᱼᱟ ᱦᱮᱸ ᱥᱚᱨᱦᱟᱭ ᱨᱮᱠᱚ ᱮᱱᱮᱡᱟ ᱟᱨ ᱚᱱᱟ ᱫᱚ ᱠᱩᱲᱤ ᱜᱤᱫᱽᱨᱟᱹ ᱜᱮᱠᱚ ᱮᱱᱮᱡᱟ ᱠᱩᱲᱤ ᱜᱤᱫᱽᱨᱟ ᱜᱮᱠᱚ ᱨᱩᱭᱟ ᱮᱱᱮᱡᱟᱠᱚ ᱢᱟᱱᱮ ᱛᱤᱨᱞᱟᱹ ᱠᱚᱣᱟᱜ ᱠᱟᱱᱟ ᱚᱱᱟ ᱫᱚ ᱦᱮᱸ ᱥᱚᱨᱦᱟᱭ ᱨᱮᱠᱚ ᱮᱱᱮᱡᱟ ᱥᱟᱲᱯᱟ ᱥᱟᱲᱯᱟ ᱠᱚ ᱮᱱᱮᱡᱟ ᱠᱚ ᱥᱚᱨᱦᱟᱭᱨᱮ ᱦᱮᱸ ᱥᱟᱲᱯᱟ ᱫᱚᱠᱚ ᱥᱚᱦᱨᱟᱭ ᱨᱮᱜᱮ ᱠᱚ ᱮᱱᱮᱡᱟ ᱢᱟᱱᱮ ᱮᱢᱱᱤ ᱡᱚᱫᱤ ᱥᱚᱦᱨᱟᱭ ᱥᱚᱢᱚᱭᱜᱮ ᱥᱚᱦᱨᱟᱭ ᱵᱚᱸᱜᱟᱜᱮ ᱦᱟᱱᱰᱮ ᱱᱷᱟᱰᱮ ᱚᱱᱩᱥᱴᱷᱟᱱ ᱠᱚ ᱦᱩᱭᱩᱜ ᱜᱮᱭᱟ ᱩᱱ ᱥᱚᱢᱚᱭ ᱥᱟᱲᱯᱟ ᱴᱨᱟᱰᱤᱥᱳᱱᱟᱞ ᱮᱱᱮᱡ ᱞᱮᱠᱟᱛᱮ ᱤᱫᱤ ᱜᱮᱭᱟ ᱠᱚ ᱟᱨ ᱚᱱᱟ ᱫᱚ ᱥᱚᱨᱦᱟᱭ ᱨᱮᱜᱮ ᱠᱚ ᱮᱱᱮᱡ ᱟᱠᱚ ᱦᱮᱸ ᱚᱱᱠᱟᱜᱮ ᱡᱷᱚᱛᱚ ᱨᱮᱱᱟᱜ ᱜᱮ ᱚᱱᱠᱟ ᱥᱚᱢᱚᱭ ᱢᱮᱱᱟᱜ ᱠᱟᱫᱟ ᱦᱮᱸ ᱥᱮ ᱵᱟᱦᱟ ᱡᱮᱢᱚᱱ ᱯᱷᱟᱹᱜᱩᱱ ᱵᱚᱸᱜᱟ ᱩᱱᱡᱚᱠᱷᱚᱱ ᱵᱟᱦᱟ ᱡᱚᱠᱷᱚᱱ ᱥᱟᱠᱣᱟ ᱡᱷᱟᱹᱭ ᱠᱚᱨᱛᱟᱞ ᱨᱮᱜᱽᱲᱟ ᱴᱟᱢᱟᱠ ᱛᱩᱢᱫᱟᱜ ᱚᱱᱟ ᱠᱚ ᱟᱛᱮᱜ ᱠᱚ ᱱᱟᱭᱠᱮ ᱩᱰᱩᱠ ᱡᱚᱠᱷᱚᱱ ᱟᱨ ᱦᱤᱡᱩᱜ ᱡᱚᱠᱷᱚᱱ ᱵᱚᱸᱜᱟ ᱠᱚᱠᱚ ᱨᱟᱠᱟᱵᱟ ᱚᱱᱟ ᱥᱟᱰᱮ ᱨᱟᱦᱟᱛᱮ ᱦᱮᱸᱥᱮ ᱫᱟᱸᱥᱟᱭ ᱨᱮᱫᱚ ᱫᱟᱸᱥᱟᱭ ᱨᱮᱫᱚ ᱠᱟᱸᱥᱟ ᱛᱷᱟ ᱨᱤ ᱦᱮᱸ ᱟᱨ ᱠᱟᱸᱥᱟ ᱵᱟ ᱴᱤᱦᱚᱯᱚᱱᱛᱮ ᱵᱟ ᱴᱤ ᱦᱚᱯᱚᱱ ᱫᱚ ᱵᱟᱝ ᱢᱤᱫᱴᱤᱡ ᱠᱟᱰᱮᱡ ᱛᱮᱠᱚ ᱨᱩᱭᱟ ᱟᱨ ᱵᱷᱩᱣᱟᱹᱝ ᱛᱟᱦᱮᱱᱟ ᱦᱳᱭ ᱚᱱᱟ ᱠᱚᱜᱮ ᱛᱟᱦᱮᱱᱟ ᱵᱟᱝ ᱟᱪᱪᱷᱟ ᱦᱮᱸ ᱦᱮᱸ